ᱪᱟᱹᱠᱨᱤ ᱨᱮ ᱪᱟᱞᱟᱣ ᱠᱟᱛᱮᱫ ᱩᱥᱩᱞ ᱪᱷᱮᱯᱚ ᱠᱷᱟᱹᱛᱤᱨ ᱤᱧ ᱨᱩᱣᱟᱹᱲ ᱟᱠᱟᱱᱟ ᱨᱩᱣᱟᱹᱲ ᱠᱟᱛᱮᱫ ᱠᱚ ᱵᱟᱯᱞᱟ ᱠᱤᱫᱤᱧᱟ ᱵᱟᱯᱞᱟ ᱠᱟᱛᱮᱫ ᱦᱚᱲᱟᱜ ᱥᱚᱝᱥᱟᱨ ᱜᱷᱟᱸᱨᱚᱧᱡᱽ ᱜᱤᱫᱟᱹᱨ ᱯᱤᱫᱟᱹᱨ ᱠᱚᱫᱚ ᱱᱤᱝᱠᱟᱹ ᱠᱟᱛᱮᱫ ᱜᱮ ᱟᱫᱚᱧ ᱟᱫᱚᱭ ᱚᱱᱠᱟ ᱠᱟᱛᱮᱫ ᱜᱮ